ᱢᱟᱲᱟᱝ ᱨᱮᱭᱟᱜ ᱢᱟᱨᱮ ᱯᱷᱳᱱ ᱟᱨ ᱱᱟᱦᱟᱜ ᱨᱮᱭᱟᱜ ᱥᱢᱟᱨᱴ ᱯᱷᱳᱱ ᱨᱮᱭᱟᱜ ᱯᱷᱟᱨᱟᱠ ᱫᱚ ᱦᱳᱭᱚᱜ ᱠᱟᱱᱟ ᱞᱟᱦᱟᱛᱮ ᱡᱟᱦᱟᱸ ᱢᱟᱨᱮ ᱯᱷᱳᱱ ᱠᱚ ᱛᱟᱦᱮᱸ ᱠᱟᱱᱟ ᱠᱤᱯᱮᱰ ᱵᱟᱞᱟ ᱚᱱᱟ ᱛᱮᱫᱚ ᱵᱷᱤᱰᱤᱭᱚ ᱠᱚᱞ ᱥᱮ ᱡᱟᱦᱟᱱᱟᱜ ᱚᱰᱟᱨ ᱠᱚᱫᱚ ᱵᱟᱭ ᱜᱟᱱᱚᱜ ᱛᱟᱦᱮᱱᱟ ᱢᱮᱱᱠᱷᱟᱱ ᱱᱟᱦᱟᱜ ᱨᱮᱭᱟᱜ ᱥᱢᱟᱨᱴ ᱯᱷᱳᱱ ᱛᱮᱫᱚ ᱥᱩᱨ ᱠᱷᱚᱱᱟᱜ ᱥᱟᱺᱜᱤᱧ ᱦᱚᱲ ᱥᱩᱨ ᱨᱮᱱ ᱧᱮᱧᱟᱢᱮᱭᱟ ᱟᱨ ᱡᱟᱦᱟᱱᱟᱜ ᱠᱚ ᱚᱰᱟᱨ ᱛᱮ ᱞᱚᱜᱚᱱ ᱜᱮᱢ ᱫᱟᱲᱮᱭᱟᱜᱼᱟ ᱚᱰᱟᱨ ᱞᱮᱠᱷᱟᱱ ᱥᱚᱝᱜᱮ ᱥᱚᱝᱜᱮ ᱦᱮᱡ ᱟᱢᱟ ᱟᱨ ᱞᱟᱦᱟᱛᱮ ᱠᱷᱚᱱ ᱱᱮᱛᱟᱨᱟᱜ ᱱᱮᱴᱳᱣᱟᱨᱠ ᱫᱚ ᱯᱷᱟᱥᱴ ᱜᱮ ᱛᱟᱦᱮᱸ ᱠᱟᱱᱟ ᱳᱣᱟᱱ ᱡᱤᱵᱤ ᱴᱩ ᱡᱤᱵᱤ ᱛᱷᱨᱤ ᱡᱤᱵᱤ ᱚᱱᱟᱜᱮ ᱤᱥᱯᱤᱰᱛᱮ ᱨᱟᱠᱟᱵ ᱪᱟᱞᱟᱜ ᱠᱟᱱᱟ ᱱᱤᱛ ᱫᱚ ᱯᱷᱟᱭᱤᱵᱽ ᱡᱤᱵᱤ ᱫᱷᱟᱹᱵᱤᱡ ᱪᱟᱞᱟᱜ ᱠᱟᱱᱟ ᱟᱨ ᱤᱧ ᱫᱚ ᱡᱤᱭᱳ ᱥᱤᱢᱤᱧ ᱵᱮᱵᱚᱦᱟᱨᱟ ᱪᱟᱸᱫᱳᱨᱮ ᱫᱩᱥᱚ ᱩᱱᱚᱪᱚᱞᱞᱤᱥ ᱠᱟᱛᱮ ᱨᱤᱪᱟᱨᱡᱽ ᱟᱨ ᱰᱮᱲ ᱡᱤᱵᱤ ᱰᱟᱴᱟ ᱯᱮᱹᱠ ᱧᱟᱢᱚᱜᱼᱟ